ᱦᱮᱞᱳ ᱦᱮᱸ ᱟᱢ ᱫᱚ ᱢᱩᱠᱩᱴᱢᱩᱱᱤ ᱧᱮᱧᱮᱞᱮᱢ ᱦᱮᱡᱞᱮᱱᱟ

ᱟᱪᱪᱷᱟ ᱟᱨ ᱡᱟᱦᱟᱸᱭ ᱠᱚ ᱢᱩᱠᱩᱴᱢᱩᱱᱤ ᱧᱮᱞ ᱵᱟᱝᱠᱚ ᱦᱮᱡ ᱟᱠᱟᱱᱟ ᱩᱱᱠᱩ ᱤᱫᱤ ᱠᱟᱛᱮᱫ ᱪᱮᱫ ᱮᱢ ᱢᱮᱛᱟ ᱠᱚᱣᱟ ᱟᱪᱪᱷᱟ ᱛᱟᱞᱦᱮ ᱱᱚᱶᱟ ᱢᱩᱠᱩᱴᱢᱩᱱᱤᱯᱩᱨ ᱫᱚ ᱢᱤᱫᱴᱟᱱ ᱵᱷᱟᱹᱜᱤ ᱯᱚᱨᱡᱚᱴᱚᱱ ᱡᱟᱭᱜᱟ ᱢᱮᱱᱛᱮ ᱞᱟᱹᱭ ᱜᱟᱱᱚᱜᱼᱟ ᱥᱮ ᱵᱟᱝ ᱦᱩᱸ ᱟᱪᱪᱷᱟ ᱱᱚᱸᱰᱮ ᱦᱮᱡ ᱞᱟᱹᱜᱤᱫ ᱟᱹᱰᱤᱼᱟᱹᱰᱤ ᱥᱟᱨᱦᱟᱣ ᱟᱨ ᱢᱤᱫ ᱵᱟᱨᱼᱯᱮ ᱠᱟᱛᱷᱟ ᱨᱚᱲ ᱞᱟᱹᱜᱤᱫ ᱟᱹᱰᱤᱼᱟᱹᱰᱤ ᱥᱟᱨᱦᱟᱣ ᱢᱟ ᱮᱱᱠᱷᱟᱱ ᱡᱚᱦᱟᱨ ᱜᱮ